ᱟᱡᱳᱫᱤᱭᱟᱹ ᱵᱩᱨᱩ ᱤᱫᱤ ᱠᱟᱛᱮᱫ ᱢᱤᱫ ᱵᱟᱨ ᱵᱟᱲᱟᱭ ᱡᱚᱝ ᱠᱟᱛᱷᱟ ᱠᱷᱟᱴᱚ ᱢᱟᱪᱷᱟᱛᱤᱧ ᱞᱟᱹᱭ ᱟᱸᱡᱚᱢ ᱟᱵᱳᱱ ᱠᱟᱱᱟ ᱟᱡᱳᱫᱤᱭᱟᱹ ᱵᱩᱨᱩ ᱨᱮᱫᱚ ᱟᱹᱰᱤ ᱥᱮᱫᱟᱭ ᱠᱷᱚᱱᱜᱮ ᱟᱡᱳᱫᱤᱭᱟᱹ ᱵᱩᱨᱩ ᱥᱮᱸᱫᱽᱨᱟ ᱞᱟᱹᱜᱤᱫ ᱟᱹᱰᱤ ᱥᱟᱺᱜᱤᱧ ᱥᱟᱺᱜᱤᱧ ᱫᱤᱥᱚᱢ ᱠᱷᱚᱱ ᱦᱚᱲᱠᱚ ᱦᱤᱡᱩᱜᱼᱟ ᱚᱸᱰᱮ ᱫᱚ ᱵᱤᱨ ᱵᱩᱨᱩᱨᱮ ᱨᱟᱱ ᱨᱮᱦᱮᱫ ᱛᱚᱞᱟᱥ ᱥᱮ ᱯᱟᱸᱡᱟ ᱞᱟᱹᱜᱤᱫ ᱠᱚ ᱦᱤᱡᱩᱜᱼᱟ ᱟᱨ ᱢᱤᱫ ᱧᱤᱫᱟᱹ ᱜᱤᱯᱤᱛᱤᱡ ᱴᱟᱺᱰᱤ ᱨᱮᱠᱚ ᱜᱟᱞᱚᱜᱼᱟ ᱱᱚᱣᱟ ᱜᱤᱯᱤᱛᱤᱡ ᱴᱟᱺᱰᱤ ᱥᱮ ᱥᱩᱛᱟᱹᱱ ᱴᱟᱺᱰᱤ ᱜᱮ ᱟᱵᱚ ᱥᱟᱱᱛᱟᱲ ᱠᱚᱣᱟᱜ ᱥᱩᱯᱨᱤᱢᱠᱳᱨᱴ ᱠᱚ ᱢᱮᱛᱟᱜ ᱠᱟᱱᱟ ᱱᱚᱸᱰᱮ ᱫᱚ ᱵᱤᱪᱟᱹᱨ ᱵᱮᱵᱚᱥᱛᱷᱟ ᱠᱚ ᱦᱩᱭᱩᱜᱼᱟ ᱟᱨ ᱟᱹᱰᱤ ᱥᱮᱫᱟᱭ ᱠᱷᱚᱱᱜᱮ ᱱᱚᱸᱰᱮ ᱫᱚ ᱫᱚᱢᱮᱞ ᱫᱚᱢᱮᱞ ᱦᱚᱲᱠᱚ ᱡᱟᱣᱨᱟᱜᱼᱟ ᱚᱱᱠᱟᱜᱮ ᱱᱚᱸᱰᱮ ᱡᱚᱛᱚ ᱠᱚ ᱢᱟ ᱥᱟᱸᱫᱮᱥ ᱪᱟᱞ ᱛᱟᱦᱮᱱ ᱠᱟᱱᱟ ᱡᱟᱣ ᱥᱮᱨᱢᱟ ᱜᱮ ᱵᱟᱹᱭᱥᱟᱹᱠᱷ ᱠᱩᱱᱟᱹᱢᱤ ᱨᱮ ᱥᱮᱴᱮᱨᱚᱜ ᱛᱟᱵᱚᱱ ᱯᱮ ᱵᱟᱲᱮ